ᱡᱟᱦᱟᱸ ᱡᱟᱭᱜᱟ ᱨᱮ ᱥᱮᱨᱮᱧᱤᱧ ᱪᱮᱫ ᱟᱠᱚᱣᱟ ᱟᱹᱰᱤ ᱱᱟᱯᱟᱭ ᱱᱟᱯᱟᱭᱤᱧ ᱪᱮᱫ ᱟᱠᱚᱣᱟ ᱚᱸᱰᱮ ᱫᱚ ᱤᱭᱟᱹ ᱥᱮᱨᱮᱧ ᱪᱮᱫ ᱟᱠᱚᱣᱟ ᱱᱟᱯᱟᱭ ᱱᱟᱯᱟᱭ ᱥᱮᱨᱮᱧᱤᱧ ᱪᱮᱫ ᱟᱠᱚᱣᱟ ᱚᱱᱟᱢᱟ ᱟᱹᱛᱷᱟᱣᱲᱤ ᱢᱟ ᱵᱟᱵᱚᱱ ᱥᱮᱨᱮᱧᱟ ᱫᱚᱝ ᱞᱟᱜᱽᱲᱮ ᱫᱚ ᱡᱟᱦᱟᱱᱟᱜ ᱵᱚᱱ ᱡᱚᱲᱟᱣ ᱟᱠᱟᱫᱟᱵᱚᱱ ᱟᱨ ᱚᱱᱟ ᱵᱟᱦᱟ ᱥᱮᱨᱮᱧᱢᱟ ᱵᱚᱸᱜᱟ ᱥᱮᱨᱮᱧ ᱠᱟᱱᱟ ᱵᱚᱸᱜᱟ ᱥᱮᱨᱮᱧ ᱠᱟᱱᱟ ᱚᱲᱟᱜ ᱨᱮᱜᱮ ᱵᱚᱱ ᱥᱮᱨᱮᱧᱟ ᱱᱚᱣᱟ ᱫᱚ ᱟᱨ ᱵᱟᱠᱷᱟᱱ ᱡᱟᱦᱮᱨ ᱨᱮᱵᱚᱱ ᱥᱮᱨᱮᱧᱟ ᱟᱨ ᱚᱲᱟᱜ ᱨᱮᱵᱚᱱ ᱥᱮᱨᱮᱧᱟ ᱵᱚᱸᱜᱟ ᱥᱮᱨᱮᱧ ᱫᱚ ᱥᱚᱵ ᱵᱟᱦᱟ ᱨᱮᱭᱟᱜ ᱫᱚ ᱤᱭᱟᱹ ᱱᱚᱣᱟ ᱫᱚᱝ ᱞᱟᱜᱽᱬᱮ ᱚᱱᱟᱫᱚ ᱦᱟᱱᱮ ᱤᱭᱟᱹᱨᱮ ᱟᱠᱷᱲᱟ ᱠᱚᱨᱮ ᱤᱭᱟᱹ ᱜᱚᱰᱟ ᱠᱚᱨᱮ ᱠᱚ ᱮᱱᱮᱡ ᱥᱮᱨᱮᱧᱟ ᱚᱱᱟᱫᱚ ᱚᱱᱟ ᱨᱮᱭᱟᱜ ᱫᱚ ᱤᱭᱟᱹᱫᱚ ᱵᱟᱹᱱᱩᱜᱼᱟᱱᱟ ᱛᱟᱵᱚᱱ ᱟᱵᱚᱫᱚ ᱠᱷᱟᱹᱞᱤ ᱟᱵᱚᱫᱚ ᱵᱟᱦᱟ ᱵᱚᱸᱜᱟᱭᱟᱵᱚᱱ ᱥᱮᱨᱮᱧ ᱟᱵᱚᱱ ᱮᱱᱮᱡ ᱟᱵᱚᱱ ᱵᱚᱸᱜᱟ ᱠᱚ ᱥᱟᱞᱟᱜ ᱚᱱᱟᱜᱮ ᱟᱹᱰᱤ ᱱᱟᱯᱟᱭᱟ ᱛᱤᱱᱟᱹᱜ ᱵᱚᱱ ᱮᱱᱮᱡ ᱥᱮᱨᱮᱧᱟ ᱩᱱᱟᱹᱜ ᱵᱚᱸᱜᱟ ᱵᱩᱨᱩ ᱠᱚ ᱨᱟᱹᱥᱠᱟᱹᱜᱼᱟ ᱟᱵᱚᱨᱮᱱ ᱫᱚ ᱟᱹᱰᱤ ᱨᱟᱹᱥᱠᱟᱹ ᱠᱚ ᱵᱩᱡᱷᱟᱹᱣᱟ ᱮᱱᱠᱷᱟᱱ ᱟᱵᱚᱦᱚᱸ ᱟᱹᱰᱤ ᱥᱚᱠᱛᱚ ᱜᱮᱵᱚᱱ ᱫᱚᱢᱮᱵᱚᱱ ᱥᱮᱨᱮᱧ ᱫᱟᱲᱮᱭᱟᱜᱼᱟ ᱨᱟᱹᱥᱠᱟᱹ ᱜᱮᱵᱚᱱ ᱵᱩᱡᱷᱟᱹᱣᱟ ᱮᱱᱠᱷᱟᱱ ᱫᱚ ᱟᱠᱚ ᱦᱚᱸᱠᱚ ᱨᱟᱹᱥᱠᱟᱹᱜᱼᱟ ᱟᱵᱚ ᱦᱚᱸᱵᱚᱱ ᱨᱟᱹᱥᱠᱟᱹᱜᱼᱟ ᱟᱹᱰᱤ ᱱᱟᱯᱟᱭᱛᱮ ᱛᱟᱭᱚᱢ ᱫᱚᱵᱚᱱ ᱮᱱᱮᱡ ᱥᱮᱨᱮᱧᱟ ᱟᱨ ᱥᱮᱨᱮᱧ ᱠᱚ ᱟᱞᱚ ᱦᱤᱲᱤᱧᱚᱜ ᱞᱟᱹᱜᱤᱫᱼᱛᱮ ᱱᱟᱯᱟᱭ ᱞᱮᱠᱟᱧ ᱥᱮᱨᱮᱧᱤᱧ ᱞᱟᱹᱭᱟᱠᱚᱣᱟ ᱡᱟᱦᱟᱸ ᱠᱚᱨᱮᱜᱮ ᱪᱮᱨᱦᱟ ᱪᱮᱦᱨᱟ ᱥᱮᱨᱮᱧᱤᱧ ᱞᱟᱹᱭᱟᱠᱚᱣᱟ ᱟᱫᱚ ᱠᱚ ᱢᱤᱛᱟᱹᱧᱟ ᱮ ᱜᱚᱜᱚ ᱟᱢᱫᱚ ᱥᱮᱫᱟᱭᱟᱜ ᱥᱮᱨᱮᱧᱮᱢ ᱥᱮᱨᱮᱧᱮᱜᱼᱟ ᱟᱞᱮᱦᱚᱸ ᱞᱟᱹᱭᱟᱞᱮᱢᱮ ᱢᱮᱱᱛᱮ ᱠᱚ ᱢᱮᱱᱟ ᱮᱱᱠᱷᱟᱱ ᱫᱚᱧ ᱞᱟᱹᱭᱟᱠᱚᱣᱟ ᱩᱱᱠᱩ ᱠᱚ ᱢᱮᱛᱟ ᱠᱚᱣᱟᱧ ᱞᱟᱹᱭᱟᱯᱮ ᱠᱟᱹᱱᱟᱹᱧ ᱵᱟᱹᱵᱩ ᱢᱟᱼᱛᱚᱵᱮ ᱥᱮᱫᱟᱭ ᱦᱚᱲ ᱠᱟᱹᱱᱟᱹᱧ ᱤᱧᱫᱚ ᱟᱨ ᱥᱮᱫᱟᱭ ᱥᱮᱨᱮᱧ ᱪᱮᱫ ᱟᱯᱮ ᱠᱟᱱᱟ ᱵᱟᱦᱟ ᱥᱮᱨᱮᱧ ᱠᱚᱦᱚᱸ ᱦᱳᱭ